ᱵᱟᱭᱤᱠ ᱪᱟᱞᱟ ᱞᱟᱹᱜᱤᱫ ᱡᱚᱛᱚ ᱠᱷᱚᱱᱟᱜ ᱡᱟᱦᱟᱸ ᱢᱮᱱ ᱡᱤᱱᱤᱥ ᱠᱚᱫᱚ ᱦᱩᱭᱩᱜ ᱠᱟᱱᱟ ᱚᱱᱟ ᱫᱚ ᱦᱩᱭᱩᱜ ᱠᱟᱱᱟ ᱱᱤᱡᱮᱨᱟᱜ ᱵᱩᱫᱽᱫᱷᱤᱢᱚᱛᱛᱟ ᱱᱤᱡᱮᱨᱟᱜ ᱵᱩᱫᱽᱫᱷᱤᱢᱚᱛᱛᱟ ᱴᱷᱤᱠᱼᱴᱷᱟᱠ ᱫᱚᱦᱚᱭ ᱦᱩᱭᱩᱜᱼᱟ ᱤᱭᱟᱹ ᱚᱠᱟ ᱚᱠᱟ ᱡᱟᱭᱜᱟ ᱠᱚᱨᱮ ᱫᱚ ᱤᱧ ᱵᱟᱭᱤᱠ ᱤᱥᱯᱤᱰᱛᱮᱧ ᱞᱟᱜᱟᱭᱟ ᱥᱮ ᱚᱠᱟ ᱚᱠᱟ ᱡᱟᱭᱜᱟ ᱨᱮᱫᱚ ᱤᱧᱟᱹᱜ ᱵᱟᱭᱤᱠ ᱥᱞᱳᱧ ᱪᱟᱞᱟᱣᱟ ᱚᱱᱟ ᱠᱚ ᱢᱤᱫᱴᱟᱝ ᱥᱚᱵ ᱥᱚᱢᱚᱭ ᱪᱤᱱᱛᱟᱹ ᱫᱷᱟᱨᱟ ᱫᱚᱦᱚᱭ ᱦᱩᱭᱩᱜᱼᱟ ᱵᱟᱝᱠᱷᱟᱱ ᱠᱤᱪᱷᱩ ᱦᱚᱲ ᱫᱚᱵᱚᱱ ᱪᱮᱠᱟᱭᱟ ᱡᱟᱦᱟᱸᱛᱤᱱᱟᱹᱜ ᱵᱷᱤᱲ ᱢᱮᱱᱟᱜ ᱨᱮᱦᱚᱸ ᱩᱱᱤ ᱫᱚ ᱤᱥᱯᱤᱰ ᱛᱮᱜᱮ ᱪᱟᱞᱟᱜ ᱠᱟᱱᱟᱭ ᱥᱮ ᱟᱭᱟᱜ ᱥᱟᱢᱟᱝ ᱨᱮ ᱴᱟᱨᱱᱤᱝ ᱯᱚᱭᱮᱱᱰ ᱢᱮᱱᱟᱜ ᱨᱮᱦᱚᱸ ᱩᱱᱤ ᱫᱚ ᱠᱤᱱᱛᱩ ᱤᱥᱯᱤᱰ ᱜᱮ ᱪᱟᱞᱟᱣ ᱫᱟᱭ ᱱᱚᱣᱟ ᱠᱚᱫᱚ ᱠᱤᱱᱛᱩ ᱵᱟᱝ ᱴᱷᱤᱠᱟ ᱠᱟᱨᱚᱱ ᱛᱤᱱ ᱨᱮ ᱚᱠᱚᱭ ᱥᱟᱶ ᱮᱠᱥᱤᱰᱮᱱᱴ ᱦᱩᱭ ᱫᱟᱲᱮᱭᱟᱜᱼᱟ ᱦᱟᱱᱛᱮ ᱠᱷᱚᱱᱟᱜ ᱦᱚᱸᱛᱚ ᱟᱢᱟᱜ ᱵᱤᱯᱚᱨᱤᱛ ᱥᱟᱭᱤᱰ ᱠᱷᱚᱱ ᱦᱚᱸᱛᱚ ᱢᱤᱫ ᱦᱚᱲ ᱵᱟᱭᱤᱠ ᱛᱮᱭ ᱦᱤᱡᱩᱜ ᱠᱟᱱᱟ ᱥᱮ ᱜᱟᱹᱰᱤ ᱠᱚᱛᱮᱭ ᱦᱤᱡᱩᱜ ᱠᱟᱱᱟ ᱥᱮ ᱛᱟᱲᱟᱢ ᱛᱮᱦᱚᱸᱭ ᱦᱤᱡ ᱫᱟᱲᱮᱭᱟᱜ ᱠᱟᱱᱟ ᱟᱨ ᱟᱢ ᱡᱩᱫᱤ ᱚᱸᱰᱮ ᱜᱮ ᱤᱥᱯᱤᱰᱮᱢ ᱪᱟᱞᱟᱣ ᱛᱟᱦᱚᱞᱮ ᱠᱷᱟᱱ ᱫᱚ ᱟᱵᱮᱱ ᱢᱚᱫᱽᱫᱷᱮ ᱨᱮ ᱛᱟᱯᱟᱠᱤᱡ ᱦᱚᱸ ᱦᱩᱭ ᱫᱟᱲᱮᱭᱟᱜᱼᱟ ᱟᱨ ᱛᱟᱯᱟᱠᱤᱡ ᱦᱩᱭ ᱞᱮᱱᱠᱷᱟᱱ ᱫᱚ ᱠᱷᱩᱵ ᱚᱠᱟ ᱠᱚᱨᱮ ᱵᱮᱱ ᱵᱟᱡᱟᱜᱼᱟ ᱡᱟᱦᱟᱸᱭ ᱫᱚ ᱯᱚᱨᱤᱵᱟᱨ ᱠᱷᱮᱛᱨᱮ ᱥᱮ ᱟᱵᱮᱱ ᱠᱷᱮᱛᱨᱮ ᱨᱮᱦᱚᱸ ᱵᱮᱥ ᱫᱚ ᱵᱟᱝ ᱦᱩᱭᱩᱜᱼᱟ ᱚᱱᱟᱛᱮ ᱵᱟᱭᱤᱠ ᱛᱮ ᱡᱚᱠᱷᱚᱱ ᱡᱟᱦᱟᱸ ᱥᱮᱡ ᱵᱚᱱ ᱥᱮᱱᱚᱜᱼᱟ ᱥᱮᱱᱚᱜ ᱢᱟᱲᱟᱝ ᱟᱵᱚᱣᱟᱜ ᱱᱤᱡᱮᱨᱟᱜ ᱵᱟᱭᱤᱠ ᱨᱮᱱᱟᱜ ᱵᱨᱮᱠ ᱴᱷᱤᱠᱼᱴᱷᱟᱠ ᱢᱮᱱᱟᱜᱼᱟᱥᱮ ᱵᱟᱝ ᱥᱮ ᱤᱧᱟᱹᱜ ᱠᱞᱟᱡᱽ ᱠᱚ ᱴᱷᱤᱠᱼᱴᱷᱟᱠᱮ ᱥᱟᱵ ᱮᱫ ᱛᱤᱧᱟᱹ ᱥᱮ ᱵᱟᱝ ᱟᱨ ᱩᱱᱤᱭᱟᱜ ᱵᱟᱭᱤᱠ ᱨᱮ ᱦᱟᱣᱟ ᱢᱮᱱᱟᱜᱼᱟ ᱥᱮ ᱵᱟᱝ ᱱᱚᱣᱟ ᱠᱚ ᱟᱵᱚ ᱪᱮᱠᱤᱝ ᱨᱮᱱᱟᱜ ᱫᱚᱨᱠᱟᱨ ᱢᱮᱱᱟᱜ ᱛᱟᱵᱚᱱᱟ ᱠᱟᱨᱚᱱ ᱚᱠᱟ ᱚᱠᱟ ᱥᱚᱢᱚᱭ ᱫᱚ ᱱᱚᱝᱠᱟ ᱦᱚᱸ ᱦᱩᱭᱩᱜᱼᱟ ᱡᱮ ᱟᱵᱚ ᱫᱚᱵᱚᱱ ᱵᱟᱲᱟᱭᱟ ᱡᱮ ᱤᱧᱟᱹᱜ ᱵᱟᱭᱤᱠ ᱨᱮᱱᱟᱜ ᱡᱟᱦᱟᱸ ᱡᱚᱛᱚᱱᱟᱜ ᱯᱟᱨᱴᱥ ᱴᱷᱤᱠ ᱜᱮᱛᱤᱧᱟ ᱢᱮᱱᱠᱷᱟᱱ ᱠᱤᱱ ᱠᱚᱨᱮ ᱡᱮ ᱦᱟᱸᱜ ᱵᱟᱭᱤᱠ ᱨᱮᱱᱟᱜ ᱵᱨᱮᱹᱠ ᱥᱩᱫᱽᱫᱷᱳ ᱰᱷᱤᱞᱟᱹᱣᱠᱟᱱᱟ ᱚᱱᱟ ᱫᱚ ᱦᱟᱸᱜ ᱵᱟᱵᱚᱱ ᱪᱤᱱᱛᱟᱹᱭᱟ ᱮᱨ ᱯᱚᱨ ᱡᱚᱠᱷᱚᱱ ᱜᱮ ᱦᱟᱸᱜ ᱦᱚᱴᱟᱛ ᱜᱮ ᱫᱚᱨᱠᱟᱨ ᱯᱟᱲᱟᱣᱟᱢᱟ ᱜᱚᱫ ᱟᱠᱟᱱᱟ ᱩᱱ ᱫᱚ ᱵᱨᱮ ᱠ ᱫᱚ ᱫᱷᱟᱨ ᱠᱚᱨᱮ ᱵᱚᱱ ᱫᱟᱵᱟᱣ ᱜᱚᱫ ᱠᱟᱫᱟ ᱢᱮᱱᱠᱷᱟᱱ ᱚᱸᱰᱮ ᱵᱨᱮ ᱠ ᱫᱚ ᱴᱷᱤᱠᱼᱴᱷᱟᱠ ᱴᱟᱭᱤᱢ ᱨᱮ ᱵᱟᱭ ᱥᱟᱵ ᱞᱮᱫᱛᱮ ᱟᱵᱚᱣᱟᱜ ᱢᱟᱨᱟᱝ ᱢᱟᱨᱟᱝ ᱮᱴᱠᱮᱴᱚᱬᱮ ᱦᱚᱸ ᱦᱩᱭ ᱫᱟᱲᱮᱭᱟᱜᱼᱟ ᱚᱱᱟ ᱠᱷᱟᱹᱛᱤᱨ ᱛᱮ ᱟᱵᱚ ᱦᱟᱣᱟ ᱦᱚᱸ ᱪᱮᱠ ᱨᱮᱱᱟᱜ ᱫᱚᱨᱠᱟᱨ ᱢᱮᱱᱟᱜᱼᱟ ᱵᱟᱝᱠᱷᱟᱱ ᱟᱵᱚ ᱫᱚ ᱠᱳᱱᱳ ᱠᱳᱱᱳ ᱡᱟᱭᱜᱟ ᱨᱮ ᱱᱚᱝᱠᱟ ᱦᱚᱸ ᱦᱩᱭᱩᱜᱼᱟ ᱡᱮ ᱤᱧᱟᱹᱜ ᱵᱟᱭᱤᱠ ᱨᱮ ᱦᱟᱣᱟ ᱫᱚ ᱴᱷᱤᱠᱼᱴᱷᱟᱠ ᱜᱮ ᱦᱳᱭᱛᱳ ᱢᱮᱱᱟᱜᱼᱟ ᱟᱨ ᱚᱱᱟ ᱢᱚᱱᱮ ᱠᱟᱛᱮ ᱵᱟᱚ ᱫᱚ ᱵᱟᱭᱤᱠ ᱵᱚᱱ ᱪᱟᱞᱟᱣ ᱠᱮᱫ ᱜᱮᱭᱟ ᱮᱨᱯᱚᱨ ᱚᱠᱟ ᱚᱠᱟ ᱡᱟᱭᱜᱟ ᱠᱚᱨᱮ ᱫᱚ ᱩᱱᱟᱹᱜ ᱫᱚ ᱨᱟᱥᱛᱟ ᱦᱚᱸ ᱵᱮᱥ ᱫᱚ ᱵᱟᱝ ᱛᱟᱦᱮᱱᱟ ᱡᱟᱦᱟᱸ ᱠᱚᱨᱮ ᱫᱷᱤᱨᱤ ᱫᱟᱨᱮ ᱢᱟᱱᱮ ᱫᱷᱤᱨᱤ ᱯᱞᱮᱱ ᱵᱟᱹᱱᱩᱜᱼᱟ ᱫᱷᱤᱨᱤ ᱢᱮᱱᱟᱜᱼᱟ ᱟᱭᱢᱟ ᱮᱴᱟᱜᱟᱜ ᱢᱮᱱᱟᱜᱼᱟ ᱚᱱᱟ ᱠᱚᱨᱮ ᱫᱚ ᱦᱟᱣᱟ ᱡᱩᱫᱤ ᱠᱚᱢ ᱛᱟᱦᱮᱱᱟ ᱵᱟᱭᱤᱠ ᱨᱮᱱᱟᱜ ᱪᱟᱠᱟ ᱨᱮ ᱛᱟᱦᱚᱞᱮ ᱩᱱᱫᱚ ᱵᱟᱭᱤᱠ ᱟᱵᱚᱣᱟᱜ ᱯᱟᱱᱪᱟᱨ ᱦᱩᱭ ᱫᱟᱲᱭᱟᱜᱼᱟ ᱟᱨ ᱯᱟᱱᱪᱟᱨ ᱠᱟᱛᱮ ᱢᱮᱱᱠᱷᱟᱱ ᱟᱵᱚ ᱱᱤᱡᱮ ᱟᱹᱰᱤ ᱢᱟᱨᱟᱝ ᱥᱚᱢᱚᱥᱥᱟ ᱨᱮᱵᱚᱱ ᱯᱟᱲᱟᱣ ᱫᱟᱲᱮᱭᱟᱜᱼᱟ ᱟᱨ ᱡᱟᱦᱟᱸᱛᱤᱱᱟᱹᱜ ᱜᱮ ᱜᱟᱹᱰᱤ ᱵᱚᱱ ᱪᱟᱞᱟᱣᱮᱫᱟ ᱟᱵᱚᱣᱟᱜ ᱥᱟᱶᱨᱮ ᱥᱚᱵ ᱥᱚᱢᱚᱭ ᱜᱮ ᱠᱤᱪᱷᱩ ᱞᱟᱹᱠᱛᱤᱭᱟᱱ ᱠᱟᱜᱚᱡᱽ ᱯᱚᱛᱛᱨᱚ ᱠᱚ ᱫᱚᱦᱚ ᱨᱮᱱᱟᱜ ᱫᱚᱨᱠᱟᱨ ᱢᱮᱱᱟᱜᱼᱟ ᱡᱮᱢᱚᱱ ᱟᱵᱚᱣᱟᱜ ᱰᱨᱟᱭᱵᱷᱤᱝ ᱞᱟᱭᱥᱮᱱᱥ ᱚᱱᱟ ᱫᱚ ᱟᱹᱰᱤ ᱜᱮ ᱫᱚᱨᱠᱟᱨ ᱢᱮᱱᱟᱜᱼᱟ ᱟᱵᱚᱣᱟᱜ ᱵᱟᱭᱤᱠ ᱵᱚᱱ ᱦᱟᱛᱟᱣ ᱠᱟᱫᱟ ᱚᱱᱟ ᱵᱟᱭᱤᱠ ᱨᱮᱱᱟᱜ ᱠᱟᱜᱚᱡᱽ ᱛᱤᱥᱮᱢ ᱦᱟᱛᱟᱣ ᱠᱟᱫᱟ ᱛᱤᱥ ᱱᱚᱣᱟ ᱨᱮᱱᱟᱜ ᱵᱷᱮᱞᱤᱰᱤᱴᱤ ᱥᱮ ᱱᱚᱣᱟ ᱨᱮᱱᱟᱜ ᱨᱮᱡᱤᱥᱴᱨᱮᱥᱚᱱ ᱛᱤᱥ ᱪᱟᱵᱟᱜᱼᱟ ᱚᱱᱟ ᱠᱚ ᱛᱟᱦᱮᱱ ᱢᱟᱜᱮ ᱛᱟᱪᱷᱟᱲᱟ ᱟᱵᱚ ᱫᱷᱳᱣᱟ ᱯᱟᱨᱢᱤᱴ ᱛᱤᱥᱮᱢ ᱠᱚᱨᱟᱣ ᱠᱟᱫᱟ ᱚᱱᱟ ᱠᱚᱨᱮᱱᱟᱜ ᱦᱚᱸ ᱠᱟᱜᱚᱡᱽ ᱛᱟᱦᱮᱱ ᱛᱟᱵᱚ ᱢᱟᱜᱮ ᱟᱹᱞᱤᱧ ᱛᱟᱭᱚᱛᱮ ᱱᱚᱣᱟ ᱫᱷᱩᱣᱟᱹ ᱯᱟᱨᱱᱤᱴ ᱠᱷᱚᱱᱤᱧ ᱠᱚᱨᱟᱣ ᱦᱚᱪᱚ ᱚᱱᱟᱜᱮ ᱟᱨ ᱟᱵᱚᱣᱟᱜ ᱡᱩᱫᱤ ᱰᱨᱟᱭᱵᱷᱤᱝ ᱞᱟᱭᱥᱮᱱᱥ ᱠᱚ ᱡᱩᱫᱤ ᱵᱷᱮᱞᱤᱰᱤᱴᱤ ᱮᱠᱥᱯᱟᱭᱟᱨᱚᱜ ᱠᱟᱱᱟ ᱛᱟᱦᱚᱞᱮ ᱚᱱᱟ ᱛᱟᱦᱚᱞᱮ ᱚᱱᱟ ᱟᱨ ᱨᱮᱱᱩᱭᱮᱞ ᱦᱩᱭᱮᱱᱟ ᱵᱟ ᱭᱤᱠ ᱨᱮᱱᱟᱜ ᱨᱮᱡᱤᱥᱴᱨᱮᱥᱚᱱ ᱡᱩᱫᱤ ᱠᱷᱚᱛᱚᱢᱚᱜ ᱠᱟᱱᱟ ᱪᱟᱵᱟᱜ ᱠᱟᱱᱟ ᱚᱱᱟ ᱨᱮᱱᱟᱜ ᱵᱟᱭᱤᱠ ᱨᱮᱱᱟᱜ ᱦᱚᱸ ᱨᱮᱡᱤᱥᱴᱨᱮᱥᱚᱱ ᱵᱚᱱ ᱠᱚᱨᱟᱣ ᱢᱟᱜᱮ ᱦᱚᱸᱜᱼᱚ ᱱᱚᱣᱟ ᱠᱚᱜᱮ ᱵᱤᱥᱤᱨ ᱵᱷᱟᱜᱽ ᱫᱚ ᱮᱴᱟᱜ ᱠᱤᱪᱷᱩ ᱫᱚ ᱵᱟᱝ ᱫᱡᱚᱨᱠᱟᱨᱚᱜᱼᱟ ᱠᱟᱜᱚᱡᱽ ᱢᱮᱱᱛᱮᱫᱚ ᱰᱨᱟᱭᱵᱷᱤᱝ ᱞᱟᱭᱥᱮᱱᱥ ᱜᱟᱹᱰᱤ ᱨᱮᱱᱟᱜ ᱠᱟᱜᱚᱡᱽ ᱫᱷᱳᱣᱟ ᱯᱟᱨᱢᱤᱴ ᱱᱚᱣᱟ ᱠᱚᱜᱮ ᱛᱟᱦᱮᱞᱮᱱᱠᱷᱟᱱ ᱜᱮ ᱡᱚᱛᱷᱮᱥᱴᱚ ᱱᱤᱡᱮᱨᱟᱜ ᱵᱷᱳᱴᱟᱨ ᱠᱟᱨᱰ ᱟᱫᱷᱟᱨ ᱠᱟᱨᱰ ᱱᱚᱣᱟ ᱠᱚᱦᱚᱸ ᱟᱵᱚ ᱥᱟᱶᱛᱮ ᱛᱟᱦᱮᱱ ᱢᱟᱜᱮ